ᱤᱧ ᱫᱚ ᱡᱟᱦᱟᱸ ᱤᱛᱩᱱ ᱟᱥᱲᱟ ᱢᱚᱦᱟ ᱵᱤᱫᱫᱟᱹᱜᱟᱲ ᱨᱮ ᱟᱠᱟᱣ ᱫᱚ ᱵᱟᱹᱧ ᱥᱮᱬᱟᱣ ᱟᱠᱟᱫᱟ ᱥᱮ ᱡᱟᱦᱟᱸᱭ ᱢᱚᱦᱟ ᱵᱤᱫᱟᱹᱜᱟᱲ ᱠᱳᱨᱥ ᱨᱮ ᱠᱟᱨᱤᱜᱚᱞ ᱵᱟᱹᱧ ᱜᱚᱲᱚ ᱟᱠᱟᱫ ᱠᱚᱣᱟ ᱠᱟᱹᱴᱤᱡ ᱠᱷᱚᱡᱜᱤ ᱟᱞᱮ ᱱᱚᱸᱰᱮ ᱥᱮᱞᱟᱭ ᱥᱮ ᱜᱚᱭᱱᱟ ᱵᱮᱱᱟᱣ ᱚᱱᱟᱠᱚᱫᱚ ᱟᱹᱰᱤ ᱟᱴᱜᱤᱧ ᱠᱩᱥᱤᱭᱟᱜᱼᱟ ᱡᱟᱛᱮ ᱵᱟᱡᱟᱨ ᱠᱷᱚᱡ ᱠᱤᱨᱤᱧ ᱠᱟᱛᱮᱫ ᱦᱚᱨᱚᱜ ᱵᱟᱝ ᱦᱩᱭᱩᱜ ᱛᱤᱧ ᱚᱱᱟ ᱞᱟᱹᱜᱤᱫ ᱛᱮ ᱧᱮᱞ ᱧᱮᱞᱛᱮᱧ ᱪᱮᱫ ᱟᱠᱟᱫᱟ ᱧᱮᱛᱟᱨ ᱤᱧ ᱱᱤᱡᱮᱛᱮᱧ ᱵᱮᱱᱟᱣᱟ ᱵᱮᱱᱟᱣ ᱠᱟᱛᱮᱧ ᱱᱤᱡᱮᱧ ᱦᱚᱨᱚᱜᱼᱟ ᱡᱟ ᱟᱹᱰᱤ ᱢᱚᱡ ᱤᱧ ᱵᱩᱡᱷᱟᱹᱣᱟ